ᱵᱮᱵᱽᱥᱟᱭ ᱨᱚᱡᱽᱜᱟᱨ ᱞᱮᱠᱷᱟᱱ ᱫᱚ ᱱᱤᱡᱮᱨᱟᱜ ᱯᱚᱨᱤᱥᱛᱷᱤᱛᱤ ᱢᱟᱱᱮ ᱤᱭᱟᱹ ᱦᱚᱸ ᱥᱩᱫᱷᱟᱹᱨᱚᱜᱼᱟ ᱢᱟᱱᱮ ᱡᱟᱦᱟᱸ ᱞᱮᱠᱟ ᱚᱲᱟᱜᱼᱫᱩᱣᱟᱹᱨᱮᱢ ᱠᱮᱴᱮᱡᱟ ᱛᱮᱭᱟᱨᱟᱢ ᱵᱮᱥ ᱱᱟᱯᱟᱭᱼᱱᱟᱯᱟᱭ ᱟᱨ ᱤᱥᱠᱩᱞ ᱜᱤᱫᱽᱨᱟᱹᱼᱯᱤᱫᱽᱨᱟᱹ ᱠᱚᱦᱚᱸ ᱯᱟᱲᱦᱟᱣ ᱚᱪᱚ ᱠᱚᱣᱟ ᱵᱮᱥ ᱵᱮᱥ ᱤᱥᱠᱩᱞ ᱨᱮ ᱟᱨ ᱚᱱᱠᱟ ᱜᱮ ᱡᱚᱢᱟᱜ ᱧᱩᱣᱟᱜ ᱦᱚᱸ ᱱᱟᱯᱟᱭ ᱱᱟᱯᱟᱭᱮᱢ ᱡᱚᱢᱼᱧᱩᱭᱟ ᱟᱨ ᱥᱚᱨᱠᱟᱨ ᱰᱨᱮᱥ ᱠᱚᱦᱚᱸ ᱞᱩᱜᱽᱲᱤ ᱞᱟᱯᱚ ᱠᱚ ᱵᱮᱥ ᱵᱮᱥ ᱦᱚᱨᱚᱜ ᱵᱟᱸᱫᱮᱭᱟᱢ ᱚᱱᱟ ᱢᱟᱱᱮ ᱨᱚᱡᱽᱜᱟᱨ ᱞᱮᱠᱷᱟᱱ ᱚᱱᱟ ᱯᱷᱟᱭᱫᱟ ᱦᱩᱭᱩᱜᱼᱟ ᱟᱨ ᱥᱚᱝᱥᱟᱨᱤᱠ ᱡᱤᱵᱚᱱ ᱨᱮ ᱢᱟᱱᱮ ᱨᱳᱡᱽᱜᱟᱨ ᱫᱚ ᱵᱚᱦᱩᱛ ᱡᱚᱨᱩᱨᱤ ᱠᱟᱱᱟ ᱨᱚᱡᱽᱜᱟᱨ ᱫᱚᱣᱟᱨᱟ ᱟᱵᱚ ᱡᱚᱛᱚᱣᱟᱜ ᱵᱚᱱ ᱡᱟᱦᱟᱱᱟᱜ ᱟᱵᱚᱣᱟᱜ ᱚᱵᱷᱟᱵᱽ ᱛᱟᱦᱮᱱᱟ ᱚᱱᱟ ᱵᱚᱱ ᱯᱩᱨᱚᱱᱚᱜ ᱠᱟᱱᱟ ᱟᱨ ᱱᱟᱯᱟᱭ ᱨᱮᱵᱚᱱ ᱛᱟᱦᱮᱱᱟ ᱟᱨ ᱨᱚᱡᱽᱜᱟᱨ ᱞᱮᱠᱷᱟᱱ ᱫᱚ ᱦᱚᱸ ᱚᱱᱠᱟᱜᱮ ᱡᱟᱦᱟᱸ ᱥᱮᱫ ᱯᱮᱲᱟᱼᱯᱩᱨᱵᱷᱩ ᱠᱚ ᱱᱮᱶᱛᱟ ᱠᱮᱫ ᱢᱮᱱᱟ ᱮᱱᱠᱷᱟᱱ ᱚᱱᱛᱮ ᱨᱚᱡᱽᱜᱟᱨ ᱛᱟᱦᱮᱱ ᱠᱷᱟᱱ ᱫᱚ ᱯᱚᱭᱥᱟ ᱠᱚ ᱚᱵᱷᱟᱵᱽ ᱵᱟᱝ ᱛᱟᱦᱮᱱᱟ ᱚᱱᱛᱮ ᱵᱮᱱ ᱥᱮᱱ ᱮᱱᱟ ᱜᱟᱹᱰᱤ ᱢᱚᱴᱚᱨ ᱦᱚᱧ ᱢᱚᱛᱞᱚᱵᱽ ᱜᱟᱹᱰᱤ ᱦᱚᱸᱵᱤᱱ ᱠᱤᱨᱤᱧ ᱫᱟᱲᱮᱭᱟᱜ ᱮᱱᱠᱷᱟᱱ ᱜᱟᱹᱰᱤ ᱛᱮᱵᱤᱱ ᱥᱮᱱ ᱫᱟᱲᱮᱭᱟᱜᱼᱟ ᱟᱨᱟᱢᱛᱮ ᱟᱨ ᱚᱱᱟ ᱥᱟᱶᱛᱮ ᱟᱹᱵᱤᱱᱟᱜ ᱨᱤᱞᱮᱥᱚᱱ ᱦᱚᱸ ᱵᱮᱥ ᱛᱟᱦᱮᱱᱟ ᱨᱚᱡᱽᱜᱟᱨ ᱛᱟᱦᱮᱱ ᱠᱷᱟᱱ ᱵᱮᱵᱽᱥᱟ ᱛᱟᱦᱮᱱ ᱠᱷᱟᱱ ᱫᱚ ᱚᱱᱟ ᱤᱫᱤ ᱠᱟᱛᱮᱫ ᱟᱨ ᱫᱤᱥᱚᱢ ᱦᱚᱲᱠᱚ ᱢᱟᱱᱮ ᱵᱟᱠᱚ ᱢᱚᱛᱞᱚᱵᱽ ᱩᱱᱟᱹᱜ ᱵᱟᱠᱚ ᱪᱮᱫ ᱵᱟᱠᱚ ᱢᱮᱱᱟ ᱚᱱᱟ ᱵᱟᱠᱚ